ᱟᱞᱮᱭᱟᱜ ᱜᱷᱟᱨᱚᱸᱡᱽ ᱫᱚ ᱫᱚᱢᱮ ᱞᱟᱹᱴᱩ ᱜᱮᱭᱟ ᱤᱧ ᱵᱟᱵᱟ ᱛᱟᱠᱚ ᱫᱚ ᱯᱮ ᱵᱚᱭᱦᱟᱜ ᱟᱠᱚ ᱟᱨ ᱥᱟᱱᱟᱢ ᱦᱚᱲ ᱜᱮ ᱡᱩᱫᱟᱹ ᱡᱩᱫᱟᱹ ᱜᱷᱟᱨᱚᱸᱡᱽ ᱨᱮᱞᱮ ᱛᱟᱦᱮᱱ ᱛᱮ ᱤᱧ ᱵᱟᱵᱟ ᱫᱚ ᱚᱲᱟᱜ ᱨᱮᱜᱮ ᱛᱟᱦᱮᱱᱟ ᱤᱧ ᱵᱚᱭᱦᱟ ᱫᱚ ᱠᱟᱹᱢᱤᱛᱮ ᱟᱨ ᱤᱧ ᱜᱚᱜᱚ ᱫᱚ ᱚᱲᱟᱜ ᱨᱮᱭᱟᱜ ᱥᱟᱱᱟᱢᱟᱜ ᱠᱚ ᱠᱟᱹᱢᱤᱛᱮ ᱟᱨ ᱤᱧ ᱦᱚᱹᱧ ᱠᱟᱹᱢᱤ ᱜᱚᱲᱚ ᱟᱭᱟ ᱤᱧ ᱡᱚᱠᱷᱚᱱ ᱡᱟᱦᱟᱸ ᱛᱤᱱᱟᱹᱜ ᱤᱧ ᱥᱮᱱᱚᱜ ᱠᱟᱱ ᱤᱧ ᱟᱭᱳᱭ ᱢᱮᱛᱟᱣ ᱤᱧᱟ ᱥᱚᱢᱚᱭ ᱨᱮᱢ ᱡᱚᱢᱟ ᱥᱮ ᱥᱚᱢᱚᱭ ᱨᱮ ᱚᱲᱟᱜ ᱮᱢ ᱨᱩᱣᱟᱹᱲᱟ ᱟᱨ ᱡᱟᱦᱟᱱᱟᱜ ᱠᱟᱹᱢᱤ ᱠᱚᱨᱮᱜ ᱥᱮ ᱡᱟᱦᱟᱸᱥᱮᱜ ᱪᱟᱞᱟᱜ ᱨᱮᱦᱚᱸ ᱟᱞᱮ ᱚᱲᱟᱜ ᱨᱮᱱ ᱥᱟᱱᱟᱢ ᱦᱚᱲ ᱜᱮ ᱫᱚᱢᱮ ᱠᱚ ᱜᱚᱲᱚ ᱟᱹᱧᱟ ᱟᱨ ᱤᱧ ᱨᱮᱱ ᱜᱟᱛᱮ ᱠᱚ ᱫᱚᱢᱮᱜᱮ ᱢᱮᱱᱟᱜᱼᱟ ᱡᱮ ᱤᱧ ᱡᱟᱦᱟᱱᱟᱜ ᱚᱥᱩᱠᱼᱵᱤᱥᱩᱠᱷ ᱨᱤᱧ ᱛᱟᱦᱮᱱ ᱠᱷᱟᱱ ᱠᱚ ᱜᱚᱲᱚ ᱟᱹᱧᱟ ᱥᱮ ᱤᱧᱤᱧ ᱨᱩᱣᱟᱹ ᱦᱟᱹᱥᱩ ᱨᱮᱦᱚᱸ ᱤᱧ ᱮᱧᱮᱞ ᱠᱚ ᱦᱤᱡᱩᱜᱼᱟ ᱤᱧ ᱡᱟᱦᱟᱱᱟᱜ ᱵᱤᱯᱚᱫ ᱨᱤᱧ ᱧᱩᱨ ᱞᱮᱠᱷᱟᱱ ᱦᱚᱸ ᱜᱟᱛᱮ ᱠᱩᱲᱤ ᱠᱚ ᱚᱣᱟᱨ ᱠᱟᱣᱫᱤᱧᱟ ᱥᱮ ᱤᱧ ᱡᱚᱠᱷᱚᱱ ᱠᱚᱞᱮᱡᱽ ᱠᱚ ᱥᱮ ᱤᱥᱠᱩᱞ ᱠᱚ ᱵᱟᱹᱧ ᱪᱟᱞᱟᱣ ᱫᱟᱲᱮᱭᱟᱜ ᱠᱷᱟᱱ ᱩᱱᱠᱩ ᱠᱚ ᱠᱟᱱᱟ ᱠᱚᱞᱮᱡᱽ ᱨᱮᱱᱟᱜ ᱥᱮ ᱤᱥᱠᱩᱞ ᱨᱮᱱᱟᱜ ᱯᱟᱲᱦᱟᱣ ᱠᱚᱠᱚ ᱞᱟᱹᱭ ᱤᱧᱟ ᱥᱮ ᱱᱳᱴ ᱠᱚᱠᱚ ᱮᱢᱟ ᱤᱧᱟᱹ